ᱦᱮᱞᱳ ᱦᱮᱸ ᱡᱚᱦᱟᱨ ᱜᱮ ᱦᱳ ᱢᱟᱹᱡᱷᱤ ᱜᱚᱢᱠᱮ ᱤᱧ ᱱᱚᱰᱮ ᱟᱥᱟᱢ ᱠᱷᱚᱱᱤᱧ ᱨᱚᱲᱫᱟ ᱥᱩᱥᱟᱹᱨᱤᱭᱟᱹ ᱦᱮᱸ ᱱᱟᱯᱟᱭ ᱜᱮᱭᱟᱢ ᱛᱚ ᱦᱮᱸ ᱤᱧ ᱦᱚᱸ ᱟᱪᱪᱷᱟ ᱱᱚᱛᱮ ᱱᱚᱛᱮ ᱤᱧ ᱵᱟᱲᱟᱭ ᱥᱟᱱᱟᱭᱮᱫᱤᱧ ᱠᱟᱱᱟ ᱟᱯᱮ ᱮᱨᱤᱭᱟ ᱨᱮ ᱪᱮᱫ ᱞᱮᱠᱟ ᱪᱟᱥᱵᱟᱥ ᱦᱩᱭᱩᱜ ᱠᱟᱱᱟ ᱟᱪᱪᱷᱟ ᱟᱞᱮ ᱥᱮᱫ ᱢᱟ ᱟᱥᱟᱢ ᱫᱤᱥᱟᱹᱢ ᱦᱟᱱᱛᱮ ᱵᱟᱦᱨᱮ ᱥᱮᱫ ᱠᱟᱹᱢᱤ ᱠᱚᱠᱚ ᱪᱟᱞᱟᱣ ᱵᱟᱲᱟᱜ ᱠᱟᱱᱟ ᱟᱫᱚ ᱟᱯᱮ ᱚᱱᱠᱟ ᱡᱷᱟᱲᱠᱷᱚᱸᱰ ᱯᱟᱸᱠᱩᱲ ᱫᱚ ᱪᱮᱫ ᱞᱮᱠᱟ ᱠᱟᱹᱢᱤ ᱠᱚ ᱵᱟᱨᱦᱮ ᱥᱮᱫ ᱯᱮ ᱪᱟᱞᱟᱣ ᱵᱟᱲᱟᱜ ᱠᱟᱱᱟ ᱥᱮ ᱵᱟᱝ ᱦᱮᱸ ᱟᱫᱚ ᱛᱚᱵᱮ ᱦᱟᱱᱛᱮ ᱠᱮᱨᱟᱞᱟ ᱛᱟᱹᱢᱤᱞᱱᱟᱰᱩ ᱫᱤᱞᱞᱤ ᱚᱱᱟ ᱠᱚᱨᱮ ᱠᱚ ᱪᱟᱞᱟᱣ ᱵᱟᱲᱟᱜ ᱠᱟᱱᱟ ᱦᱮᱸ ᱟᱫᱚ ᱛᱤᱱᱟᱹᱜ ᱫᱤᱱ ᱞᱟᱹᱜᱤᱫ ᱠᱚ ᱪᱟᱞᱟᱣ ᱠᱟᱱᱟ ᱢᱤᱫ ᱢᱟᱹᱦᱱᱟᱹ ᱵᱚᱪᱷᱚᱨ ᱥᱮ ᱟᱭᱢᱟ ᱵᱚᱪᱷᱚᱨ ᱞᱟᱹᱜᱤᱫ ᱜᱮ ᱦᱮᱸ ᱦᱮᱸ ᱟᱫᱚ ᱢᱟᱹᱡᱷᱤ ᱜᱚᱢᱠᱮ ᱪᱮᱫ ᱞᱮᱠᱟ ᱚᱱᱛᱮ ᱯᱚᱨᱤᱵᱟᱨ ᱥᱩᱫᱷᱟᱹᱜ ᱠᱚ ᱪᱟᱞᱟᱜ ᱠᱟᱱᱟ ᱥᱮ ᱮᱥᱠᱟᱨ ᱮᱥᱠᱟᱨ ᱜᱮ ᱦᱮᱸ ᱦᱮᱸ ᱟᱪᱪᱷᱟ ᱢᱟᱹᱡᱷᱤ ᱜᱚᱢᱠᱮ ᱟᱫᱚ ᱠᱩᱲᱤ ᱦᱚᱲ ᱦᱚᱸᱠᱚ ᱪᱟᱞᱟᱜ ᱜᱮᱭᱟ ᱵᱟᱝ ᱦᱮᱸ ᱦᱮᱸ ᱟᱪᱪᱷᱟ ᱢᱟᱹᱡᱷᱤ ᱜᱚᱢᱠᱮ ᱟᱭᱢᱟᱢ ᱞᱟᱹᱭ ᱟᱹᱫᱤᱧᱟ ᱚᱱᱟ ᱞᱟᱹᱜᱤᱫ ᱛᱮ ᱟᱭᱢᱟ ᱟᱭᱢᱟ ᱥᱟᱨᱦᱟᱣ ᱦᱮᱸ ᱦᱳ ᱚᱱᱟ ᱡᱟᱹᱨᱩᱲ ᱜᱮ ᱦᱮᱸ ᱴᱷᱤᱠ ᱜᱮᱭᱟ ᱢᱟ ᱟᱭᱢᱟᱢ ᱞᱟᱹᱭ ᱟᱹᱫᱤᱧᱟ ᱟᱭᱢᱟ ᱥᱟᱨᱦᱟᱣ